ᱦᱮᱸ ᱤᱧ ᱥᱮᱭᱟᱨ ᱵᱟᱡᱟᱨ ᱤᱫᱤ ᱠᱟᱛᱮᱧ ᱵᱟᱰᱟᱭ ᱜᱮᱭᱟ ᱪᱮᱫᱟᱜ ᱥᱮ ᱤᱧ ᱛᱤᱦᱤᱧ ᱜᱟᱯᱟᱧ ᱧᱮᱞᱮᱫ ᱠᱚᱣᱟ ᱞᱟᱹᱴᱩᱼᱞᱟᱹᱴᱩ ᱠᱳᱢᱯᱟᱱᱤ ᱞᱳᱱ ᱨᱮ ᱢᱟᱱᱮ ᱵᱮᱝᱠ ᱨᱮ ᱞᱳᱱ ᱠᱚ ᱦᱟᱛᱟᱣ ᱠᱟᱛᱮᱫ ᱥᱮᱭᱟᱨ ᱵᱟᱡᱟᱨ ᱠᱚ ᱠᱷᱩᱞᱟᱹᱣᱫᱟ ᱟᱨ ᱥᱮᱭᱟᱨ ᱵᱟᱡᱟᱨ ᱠᱷᱩᱞᱟᱹᱣ ᱠᱟᱛᱮᱫ ᱢᱟᱱᱮ ᱱᱚᱣᱟ ᱫᱤᱥᱚᱢ ᱥᱟᱶᱛᱮ ᱦᱟᱱᱟ ᱫᱤᱥᱚᱢ ᱠᱚ ᱢᱟᱨᱠᱮᱴᱤᱝ ᱫᱟ ᱟᱨ ᱚᱱᱟ ᱢᱟᱨᱠᱮᱴᱤᱝ ᱫᱚ ᱞᱟᱵᱷ ᱞᱚᱠᱥᱟᱱ ᱫᱚ ᱛᱟᱦᱮᱱ ᱜᱮᱭᱟ ᱪᱮᱫᱟᱜ ᱥᱮ ᱥᱟᱱᱟᱢ ᱫᱤᱱ ᱛᱚ ᱟᱨ ᱵᱟᱝ ᱥᱚᱢᱟᱱᱟ ᱱᱤᱛᱚᱜ ᱮᱢ ᱞᱟᱵᱷ ᱠᱮᱫᱟ ᱫᱷᱤᱱᱟᱹᱱ ᱦᱚᱭᱛᱳ ᱮᱲᱮ ᱦᱚᱢ ᱮᱲᱮ ᱫᱟᱲᱮᱭᱟᱜᱼᱟ ᱦᱮᱸ ᱥᱮ ᱵᱟᱝ ᱠᱤᱱᱛᱩ ᱟᱵᱟᱨ ᱱᱚᱝᱠᱟ ᱵᱤᱡᱽᱱᱮᱥ ᱵᱤᱡᱽᱱᱮᱥ ᱠᱚᱨᱛᱮ ᱜᱮᱞᱮ ᱞᱟᱵᱷ ᱞᱚᱠᱥᱟᱱ ᱫᱚ ᱛᱟᱦᱮᱱ ᱜᱮᱭᱟ ᱞᱟᱵᱷ ᱡᱚᱠᱷᱚᱱᱮᱢ ᱞᱟᱵᱷᱟ ᱞᱚᱠᱥᱟᱱ ᱡᱚᱠᱷᱚᱱᱮᱢ ᱞᱚᱠᱥᱟᱱᱚᱜᱼᱟ ᱟᱨ ᱱᱤᱭᱟᱹ ᱰᱤᱡᱤᱴᱮᱞ ᱦᱮᱡ ᱠᱟᱛᱮᱫ ᱛᱤᱦᱤᱧ ᱜᱟᱯᱟ ᱛᱚᱵᱮ ᱵᱤᱡᱽᱱᱮᱥ ᱠᱚᱨᱮ ᱦᱚᱸ ᱟᱹᱰᱤᱜᱟᱱ ᱜᱮ ᱞᱟᱵᱷ ᱦᱩᱭᱩᱜ ᱠᱟᱱᱟ ᱦᱮᱸ ᱥᱮ ᱵᱟᱝ ᱢᱳᱵᱟᱭᱤᱞ ᱢᱟᱫᱽᱫᱷᱚᱢ ᱛᱮ ᱟᱹᱰᱤ ᱠᱤᱪᱷᱩ ᱠᱚ ᱚᱰᱟᱨ ᱫᱟᱠᱚ ᱤᱭᱟᱹᱭ ᱫᱟᱠᱚ ᱦᱮᱸ ᱥᱮ ᱵᱟᱝ ᱱᱚᱰᱮ ᱠᱷᱚᱱ ᱱᱚᱰᱮ ᱠᱷᱚᱱ ᱦᱟᱸᱰᱮ ᱦᱟᱸᱰᱮ ᱠᱷᱚᱱ ᱱᱚᱰᱮ ᱠᱤᱱᱛᱩ ᱢᱮᱱᱠᱷᱟᱱ ᱡᱮ ᱱᱚᱜᱼᱚᱭ ᱡᱮ ᱱᱚᱜ ᱚᱭ ᱢᱳᱵᱟᱭᱤᱞ ᱢᱳᱵᱟᱭᱤᱞ ᱨᱮ ᱢᱳᱵᱟᱭᱤᱞ ᱨᱮ ᱦᱟᱱᱟ ᱱᱤᱭᱟᱹ ᱮᱯᱥ ᱤᱭᱟᱹ ᱠᱟᱛᱮᱫ ᱢᱤᱫᱴᱮᱱ ᱪᱮᱫ ᱞᱮᱠᱟ ᱵᱷᱟᱜᱮ ᱫᱤᱠ ᱢᱮᱱᱟᱜᱼᱟ ᱴᱷᱤᱠ ᱚᱱᱠᱟᱜᱮ ᱠᱷᱟᱨᱟᱯ ᱫᱤᱠ ᱦᱚᱸ ᱢᱮᱱᱟᱜᱼᱟ ᱵᱷᱟᱜᱮ ᱫᱤᱠ ᱫᱚ ᱪᱮᱫ ᱞᱮᱠᱟᱧ ᱞᱟᱹᱭᱟ ᱡᱮ ᱚᱲᱟᱜ ᱨᱮ ᱫᱩᱲᱩᱵ ᱠᱟᱛᱮᱫ ᱜᱮ ᱦᱤᱱᱟᱹ ᱱᱤᱭᱟᱹ ᱡᱚᱢᱟᱜ ᱦᱚᱸᱧ ᱚᱰᱟᱨ ᱫᱟᱲᱮᱭᱟᱜ ᱠᱟᱱᱟ ᱟᱨ ᱦᱤᱡᱩᱜ ᱠᱟᱱᱟ ᱡᱚᱢᱟᱴᱳ ᱨᱤᱧ ᱚᱰᱟᱨ ᱫᱟ ᱮᱢᱟᱡᱚᱱ ᱨᱮᱧ ᱚᱰᱟᱨ ᱫᱟ ᱟᱨ ᱦᱮᱡ ᱦᱚᱸ ᱦᱤᱡᱩᱜ ᱠᱟᱱ ᱜᱮᱭᱟ ᱚᱱᱠᱟᱜᱮ ᱛᱮᱦᱮᱧ ᱜᱟᱯᱟ ᱫᱚ ᱟᱛᱳ ᱯᱟᱲᱟᱨᱮ ᱦᱚᱲ ᱠᱚ ᱜᱚᱡ ᱞᱮᱱᱠᱷᱟᱱ ᱯᱷᱳᱱ ᱢᱟᱫᱽᱫᱷᱚᱢ ᱛᱮᱜᱮ ᱟᱹᱰᱤ ᱛᱟᱲᱟᱛᱟᱹᱲᱤ ᱢᱟᱱᱮ ᱟᱹᱰᱤ ᱛᱟᱲᱟᱛᱟᱹᱲᱤ ᱯᱮᱲᱟ ᱦᱚᱲ ᱠᱚᱠᱚ ᱥᱮᱴᱮᱨᱚᱜ ᱠᱟᱱᱟ ᱞᱟᱦᱟ ᱫᱚ ᱪᱮᱫ ᱠᱟ ᱦᱩᱭᱩᱜ ᱠᱟᱱ ᱛᱟᱦᱮᱱ ᱢᱳᱵᱟᱭᱤᱞ ᱡᱚᱠᱷᱚᱱ ᱵᱟᱝ ᱛᱟᱦᱮᱸ ᱠᱟᱱᱟ ᱛᱚᱠᱷᱚᱱ ᱫᱚ ᱥᱟᱭᱠᱮᱞ ᱠᱚᱛᱮ ᱛᱟᱲᱟᱢ ᱠᱚᱛᱮ ᱞᱟᱹᱞᱟᱹᱭ ᱠᱚ ᱪᱟᱞᱟᱜ ᱠᱟᱱ ᱛᱟᱦᱮᱸᱜᱼᱟ ᱟᱨ ᱞᱟᱹᱞᱟᱹᱭ ᱪᱟᱞᱟᱣ ᱠᱟᱛᱮᱫ ᱛᱟᱨᱯᱚᱨᱮ ᱞᱟᱹᱭ ᱦᱚᱴᱚᱣᱟᱭ ᱢᱮ ᱛᱟᱨᱯᱚᱨᱮ ᱛᱤᱱ ᱟᱹᱱᱤᱡ ᱪᱚᱭ ᱦᱤᱡᱩᱜᱼᱟ ᱟᱵᱟᱨ ᱩᱱᱤ ᱦᱚᱸ ᱛᱟᱲᱟᱢ ᱛᱮ ᱤᱭᱟᱹ ᱠᱟᱛᱮᱫ ᱢᱮᱱᱠᱷᱟᱱ ᱛᱤᱦᱤᱧ ᱫᱚ ᱱᱟᱦᱟᱜ ᱱᱟᱦᱟᱜ ᱫᱤᱱ ᱨᱮᱫᱚ ᱪᱮᱫ ᱪᱤᱠᱟᱹᱣ ᱠᱟᱱᱟ ᱢᱳᱵᱟᱭᱤᱞ ᱢᱟᱫᱽᱫᱷᱚᱢᱛᱮ ᱛᱟᱲᱟᱛᱟᱹᱲᱤ ᱞᱟᱹᱭ ᱟᱠᱚ ᱦᱩᱭᱩᱜ ᱠᱟᱱᱟ ᱟᱨ ᱢᱚᱴᱚᱨ ᱥᱟᱭᱠᱮᱞ ᱠᱚᱛᱮ ᱥᱮ ᱜᱟᱹᱰᱤ ᱠᱚᱛᱮ ᱛᱟᱲᱟᱛᱟᱹᱲᱤ ᱠᱚ ᱥᱮᱴᱮᱨᱚᱜ ᱠᱟᱱᱟ ᱢᱮᱱᱠᱷᱟᱱ ᱱᱤᱭᱟᱹ ᱨᱮᱭᱟᱜ ᱪᱮᱫ ᱞᱮᱠᱟ ᱵᱷᱟᱞᱮ ᱫᱤᱠ ᱴᱷᱤᱠ ᱚᱱᱠᱟᱜᱮ ᱠᱷᱟᱨᱟᱯ ᱫᱤᱠ ᱦᱚᱸ ᱢᱮᱱᱟᱜᱼᱟ ᱪᱮᱫᱟᱜ ᱥᱮ ᱢᱳᱵᱟᱭᱤᱞ ᱨᱮ ᱛᱤᱦᱤᱧ ᱜᱟᱯᱟ ᱮᱛᱚ ᱦᱮᱠᱟᱨ ᱠᱚ ᱡᱟᱹᱥᱛᱤᱣ ᱠᱟᱱᱟ ᱢᱟᱱᱮ ᱢᱳᱵᱟᱭᱤᱞ ᱨᱮᱠᱚ ᱯᱷᱳᱱ ᱠᱟᱛᱮᱫ ᱩᱱᱠᱩ ᱦᱮᱠᱟᱨ ᱪᱮᱫ ᱠᱚ ᱞᱟᱹᱭᱫᱟ ᱩᱱᱠᱩ ᱦᱮᱠᱟᱨ ᱠᱚ ᱞᱟᱹᱭᱫᱟ ᱵᱟᱝᱢᱟ ᱟᱞᱮᱫᱚ ᱵᱮᱝᱠ ᱠᱷᱚᱱᱞᱮ ᱞᱟᱹᱭᱮᱫᱟ ᱮᱸᱜ ᱱᱤᱭᱟᱹ ᱠᱚᱨᱟᱣ ᱞᱟᱹᱜᱤᱫ ᱦᱮᱸ ᱥᱮ ᱵᱟᱝ ᱡᱮᱦᱮᱛᱩ ᱵᱮᱝᱠ ᱨᱮᱯᱮ ᱠᱚᱨᱟᱣ ᱠᱟᱫᱟ ᱱᱤᱭᱟᱹ ᱵᱮᱝᱠ ᱠᱷᱚᱱ ᱞᱮ ᱞᱟᱹᱭᱮᱫᱟ ᱟᱨ ᱩᱱᱠᱩ ᱪᱮᱫ ᱠᱚ ᱪᱤᱠᱟᱹᱭᱮᱫᱟ ᱚᱱᱟ ᱵᱮᱝᱠ ᱠᱷᱚᱱ ᱩᱱᱠᱩ ᱯᱷᱳᱱ ᱠᱟᱛᱮᱫ ᱠᱤᱢᱵᱟ ᱡᱟᱦᱟᱸ ᱠᱷᱚᱱ ᱫᱩᱲᱩᱵ ᱠᱟᱛᱮᱫ ᱚᱱᱮ ᱚᱱᱠᱟ ᱠᱚ ᱯᱷᱳᱱ ᱫᱟ ᱟᱨᱠᱚ ᱞᱟᱹᱭᱫᱟ ᱵᱮᱝᱠ ᱠᱷᱚᱱᱞᱮ ᱯᱷᱳᱱ ᱫᱟ ᱟᱨ ᱪᱮᱫ ᱠᱚ ᱪᱤᱠᱟᱹᱭᱮᱫᱟ ᱟᱞᱮ ᱢᱤᱫᱴᱮᱱ ᱦᱟᱸᱜ ᱢᱮᱥᱮᱡᱽ ᱞᱮ ᱠᱩᱞ ᱫᱟ ᱚᱱᱟᱨᱮ ᱳᱴᱤᱯᱤ ᱵᱚᱞᱚᱱ ᱠᱟᱱᱟ ᱛᱟᱦᱞᱮ ᱚᱱᱟ ᱳᱴᱤᱯᱤ ᱫᱚ ᱥᱮᱭᱟᱨ ᱟᱞᱮ ᱢᱮ ᱤᱧ ᱢᱟᱱᱮ ᱟᱞᱮ ᱥᱮᱭᱟᱨ ᱟᱞᱮ ᱯᱮ ᱦᱟᱸᱜ ᱴᱷᱤᱠ ᱜᱮᱭᱟ ᱛᱟᱦᱞᱮ ᱚᱱᱠᱟᱞᱮ ᱥᱮᱭᱟᱨ ᱠᱚ ᱠᱟᱱᱟ ᱥᱮᱭᱟᱨ ᱠᱟᱛᱮᱫ ᱪᱮᱫ ᱪᱮᱠᱟ ᱜᱟᱱᱚᱜ ᱠᱟᱱᱟ ᱥᱮᱭᱟᱨ ᱠᱟᱛᱮᱫ ᱯᱟᱸᱪ ᱫᱚᱥ ᱢᱤᱱᱤᱴ ᱯᱚᱨᱜᱮ ᱢᱮᱥᱮᱡᱽ ᱦᱤᱡᱩᱜ ᱠᱟᱱᱟ ᱮᱠᱵᱟᱨᱮ ᱧᱮᱞᱚᱜ ᱠᱟᱱᱟ ᱡᱤᱨᱳ ᱮᱠᱟᱣᱩᱱᱴ ᱵᱟᱥ ᱱᱚᱝᱠᱟ ᱠᱟᱛᱮᱫ ᱟᱹᱰᱤ ᱡᱳᱨ ᱠᱚ ᱮᱲᱮᱭᱮᱫ ᱞᱮᱭᱟ ᱚᱱᱟᱛᱮ ᱤᱧ ᱫᱚ ᱱᱤᱭᱟᱹ ᱰᱤᱡᱤᱴᱮᱞ ᱮᱯᱥ ᱠᱚ ᱥᱮ ᱱᱤᱭᱟᱹ ᱰᱤᱡᱤᱴᱮᱞ ᱡᱩᱜᱽ ᱦᱚᱸ ᱠᱟᱹᱴᱤᱡ ᱵᱚᱛᱚᱨᱟᱱ ᱜᱤᱧ ᱵᱩᱡᱽᱫᱟ ᱤᱧ ᱫᱚ